ᱯᱩᱛᱷᱤ ᱨᱮᱭᱟᱜ ᱛᱷᱚᱲᱟ ᱵᱟᱹᱲᱤᱡ ᱥᱮᱫ ᱦᱚᱸ ᱢᱮᱱᱟᱜ ᱜᱮᱭᱟ ᱟᱨ ᱚᱱᱟ ᱫᱚ ᱦᱩᱭᱩᱜ ᱠᱟᱱᱟ ᱮᱠᱷᱮᱱ ᱯᱩᱛᱷᱤ ᱯᱟᱲᱦᱟᱣ ᱛᱮᱜᱮ ᱵᱚᱱ ᱦᱟᱨᱟ ᱞᱮᱱ ᱠᱷᱟᱱ ᱟᱨ ᱟᱵᱚᱣᱟᱠ ᱟᱥᱮ ᱯᱟᱥᱮ ᱡᱟᱦᱟᱸᱱᱟᱜ ᱦᱩᱭ ᱪᱟᱞᱟᱜ ᱠᱟᱱ ᱚᱱᱟ ᱠᱚ ᱵᱟᱵᱚᱱ ᱢᱮᱸᱫ ᱞᱩᱛᱩᱨᱟᱜ ᱠᱷᱟᱱ ᱟᱵᱚ ᱫᱚ ᱵᱟᱹᱭᱼᱵᱟᱹᱭ ᱛᱮ ᱥᱟᱨᱤᱭᱟᱜ ᱠᱷᱚᱱ ᱵᱚᱱ ᱥᱟᱺᱜᱤᱧ ᱪᱟᱞᱟᱜᱼᱟ ᱵᱟᱰᱟᱭ ᱡᱟᱨᱩᱲ ᱢᱮᱱᱟᱜᱼᱟ ᱡᱟᱦᱟᱸᱭ ᱯᱩᱛᱷᱤ ᱠᱚ ᱚᱞ ᱮᱫᱟ ᱩᱱᱠᱩ ᱫᱚ ᱟᱠᱚᱣᱟᱜ ᱟᱴᱠᱟᱨ ᱠᱷᱩᱵ ᱠᱚ ᱚᱞᱮᱫᱟ ᱟᱠᱚ ᱚᱠᱟ ᱡᱟ ᱜᱟ ᱨᱮ ᱢᱮᱱᱟᱜ ᱠᱚᱣᱟ ᱢᱤᱫᱴᱮᱱ ᱡᱤᱱᱤᱥ ᱪᱮᱛᱟᱱ ᱨᱮ ᱟᱠᱚ ᱪᱮᱫᱞᱮᱠᱟ ᱠᱚ ᱦᱩᱫᱤᱥᱮᱫᱟ ᱚᱱᱟ ᱠᱚ ᱚᱞᱮᱫᱟ ᱢᱮᱱᱠᱷᱟᱱ ᱟᱭᱢᱟ ᱦᱚᱲ ᱡᱩᱫᱟᱹᱼᱡᱩᱫᱟᱹ ᱟᱴᱠᱟᱨ ᱠᱟᱛᱮᱫ ᱵᱚᱱ ᱦᱟᱨᱟ ᱵᱩᱨᱩᱜ ᱠᱟᱱᱟ ᱟᱵᱚᱣᱟᱜ ᱡᱩᱫᱟᱹ ᱟᱹᱨᱤᱪᱟᱹᱞᱤ ᱥᱮ ᱡᱤᱭᱚᱱ ᱢᱮᱱᱟᱜᱼᱟ ᱡᱚᱢᱼᱧᱩ ᱢᱮᱱᱟᱜᱼᱟ ᱠᱤᱪᱨᱤᱡ ᱠᱷᱟᱺᱰᱣᱟᱹᱜ ᱢᱮᱱᱟᱜᱼᱟ ᱛᱟᱦᱮᱱ ᱨᱮᱭᱟᱜ ᱡᱟᱭᱜᱟ ᱦᱚᱸ ᱡᱩᱫᱟᱹ ᱜᱮᱭᱟ ᱚᱱᱠᱟᱛᱮ ᱟᱴᱠᱟᱨ ᱦᱚᱸ ᱡᱩᱫᱟᱹ ᱜᱮᱭᱟ ᱚᱱᱟᱛᱮ ᱮᱠᱷᱮᱱ ᱯᱩᱛᱷᱤ ᱯᱟᱲᱦᱟᱣ ᱛᱮᱜᱮ ᱡᱩᱫᱤ ᱥᱟᱨᱤᱭᱟᱜ ᱟᱨ ᱥᱟᱱᱟᱢᱟᱜ ᱵᱷᱟᱹᱜᱤ ᱵᱚᱱ ᱦᱩᱫᱤᱥ ᱞᱮᱠᱷᱟᱱ ᱯᱟᱥᱮᱡ ᱵᱷᱟᱹᱜᱤ ᱫᱚ ᱵᱟᱝ ᱦᱩᱭᱩᱜᱼᱟ ᱯᱩᱛᱷᱤ ᱡᱟᱦᱟᱸᱭ ᱨᱚᱲ ᱮᱫᱟ ᱚᱱᱟ ᱢᱟᱵᱚᱱ ᱵᱟᱰᱟᱭ ᱜᱮ ᱢᱚᱱᱠᱷᱟᱱ ᱥᱟᱶᱼᱥᱟᱶ ᱛᱮ ᱢᱮᱸᱫ ᱞᱩᱛᱩᱨ ᱦᱚᱸ ᱡᱷᱤᱡ ᱠᱟᱜ ᱦᱩᱭᱩᱜᱼᱟ ᱟᱵᱚ ᱟᱰᱮᱯᱟᱥᱮ ᱡᱟᱦᱟᱸᱴᱟᱜ ᱦᱩᱭᱩᱜ ᱠᱟᱱ ᱚᱱᱟ ᱦᱚᱸ ᱧᱮᱞ ᱤᱫᱤ ᱦᱩᱭᱩᱜ ᱛᱟᱵᱚᱱᱟ ᱟᱨ ᱵᱟᱝᱠᱷᱟᱱ ᱮᱠᱷᱮᱱ ᱯᱩᱛᱷᱤ ᱯᱟᱲᱦᱟᱣ ᱛᱮᱫᱚ ᱚᱠᱟᱼᱚᱠᱟ ᱥᱚᱢᱚᱭ ᱫᱚ ᱦᱚᱲ ᱦᱚᱸᱵᱚᱱ ᱵᱟᱲᱤᱡᱚᱜᱼᱟ ᱟᱨ ᱵᱟᱲᱤᱡᱽ ᱡᱤᱱᱤᱥ ᱵᱩᱱ ᱪᱮᱫᱟ ᱟᱨ ᱵᱟᱲᱤᱡᱟᱜ ᱰᱟᱦᱟᱨ ᱵᱚᱱ ᱥᱟᱵᱟ ᱚᱠᱟ ᱫᱚ ᱟᱯᱱᱟᱨ ᱞᱟᱹᱜᱤᱫ ᱦᱚᱸ ᱵᱟᱲᱤᱡ ᱜᱮᱭᱟ ᱟᱨ ᱥᱚᱢᱟᱡ ᱞᱟᱹᱜᱤᱫ ᱦᱚᱸ ᱵᱟᱲᱤᱡ ᱜᱮᱭᱟ ᱟᱨ ᱫᱤᱥᱚᱢ ᱞᱟᱹᱜᱤᱫ ᱦᱚᱸ ᱵᱟᱲᱤᱡᱜᱼᱟ